ᱤᱧ ᱫᱚ ᱱᱤᱛᱚᱜ ᱦᱟᱹᱵᱤᱡ ᱛᱮ ᱫᱟᱬᱟ ᱫᱚᱧ ᱠᱩᱥᱤᱭᱟᱜᱼᱟ ᱤᱧ ᱫᱚ ᱠᱟᱹᱴᱤᱡ ᱠᱷᱚᱡᱜᱮ ᱫᱟᱬᱟ ᱫᱚᱧ ᱠᱩᱥᱤᱭᱟᱜᱼᱟ ᱮᱱᱠᱷᱟᱱ ᱱᱤᱛᱚᱜ ᱦᱟᱹᱵᱤᱡᱛᱮ ᱤᱧ ᱫᱚ ᱚᱠᱟ ᱛᱮᱦᱚᱸ ᱵᱟᱠᱚ ᱤᱫᱤ ᱠᱟᱫᱤᱧᱟ ᱱᱤᱛᱚᱜ ᱦᱟᱹᱵᱤᱡᱛᱮ ᱟᱭᱢᱟ ᱡᱟᱭᱜᱟᱧ ᱫᱟᱬᱟ ᱟᱠᱟᱫᱟ ᱱᱚᱛᱮ ᱫᱩᱨᱜᱟᱯᱩᱨ ᱤᱧ ᱥᱮᱱ ᱠᱟᱱᱟ ᱵᱟᱸᱠᱩᱲᱟᱧ ᱥᱮᱱ ᱠᱟᱱᱟ ᱯᱩᱨᱩᱞᱤᱭᱟ ᱦᱚᱧ ᱥᱮᱱ ᱠᱟᱱᱟ ᱟᱨ ᱱᱚᱛᱮ ᱨᱟᱢᱯᱩᱨ ᱦᱟᱴ ᱦᱚᱧ ᱥᱮᱱ ᱠᱟᱱᱟ ᱛᱟᱨᱟᱯᱤᱴ ᱦᱚᱧ ᱥᱮᱱ ᱠᱟᱱᱟ ᱥᱤᱞᱫᱟ ᱦᱚᱧ ᱥᱮᱱ ᱠᱟᱱᱟ ᱞᱩᱜᱩᱵᱩᱨᱩ ᱦᱚᱧ ᱥᱮᱱ ᱠᱟᱱᱟ ᱟᱨ ᱫᱤᱜᱷᱟ ᱦᱚᱧ ᱥᱮᱱ ᱠᱟᱱ ᱜᱮᱭᱟ ᱚᱱᱟᱠᱚ ᱡᱚᱛᱚ ᱡᱟᱭᱜᱟ ᱨᱮᱜᱤᱧ ᱫᱟᱬᱟ ᱠᱟᱱᱟ ᱛᱳ ᱤᱧ ᱫᱤᱜᱷᱟ ᱥᱮᱱ ᱠᱟᱛᱮᱜ ᱟᱹᱰᱤ ᱢᱚᱸᱡ ᱵᱩᱡᱷᱟᱹᱣ ᱠᱮᱫᱟ ᱥᱮᱛᱟᱜ ᱪᱟᱸᱫᱳ ᱨᱟᱠᱟᱵ ᱟᱹᱰᱤ ᱢᱚᱸᱡ ᱧᱮᱞᱚᱜᱼᱟ ᱟᱨ ᱥᱚᱢᱩᱫᱽᱫᱚᱨᱚ ᱜᱟᱰᱟ ᱠᱚ ᱡᱚᱠᱷᱚᱱ ᱫᱚᱜ ᱠᱷᱚᱱ ᱟᱹᱰᱤ ᱢᱚᱸᱡᱮ ᱧᱮᱞᱚᱜᱼᱟ ᱪᱟᱸᱫᱳ ᱨᱟᱠᱟᱵ ᱟᱨ ᱚᱱᱰᱮ ᱟᱭᱠᱟᱹᱜ ᱦᱚᱸ ᱟᱹᱰᱤ ᱢᱚᱸᱡ ᱟᱹᱭᱠᱟᱹᱜᱼᱟ ᱚᱱᱰᱮ ᱟᱭᱢᱟ ᱦᱚᱲ ᱟᱭᱢᱟ ᱥᱟᱹᱜᱤᱧ ᱥᱟᱹᱜᱤᱧ ᱦᱚᱲ ᱰᱟᱹᱵᱽᱨᱟᱹ ᱠᱚ ᱦᱤᱡᱩᱜ ᱜᱮᱭᱟ ᱚᱱᱰᱮ ᱠᱚ ᱰᱟᱹᱵᱽᱨᱟᱹᱜ ᱜᱮᱭᱟ ᱟᱨ ᱚᱱᱟ ᱥᱩᱢᱩᱫᱽᱨᱩᱨᱮ ᱠᱟᱴᱠᱚᱢ ᱡᱷᱤᱱᱩᱠ ᱩᱱᱠᱩ ᱠᱚ ᱧᱟᱢᱚᱜ ᱜᱮᱭᱟ ᱟᱨ ᱚᱱᱰᱮ ᱵᱟᱝ ᱦᱟᱹᱠᱩ ᱨᱟᱯᱟᱜ ᱠᱚ ᱨᱟᱯᱟᱜ ᱠᱚᱜᱮᱭᱟ ᱟᱨ ᱚᱱᱰᱮ ᱵᱳᱴ ᱦᱚᱸ ᱢᱮᱱᱟᱜ ᱜᱮᱭᱟ ᱚᱱᱰᱮ ᱵᱳᱴ ᱨᱮᱦᱚᱸ ᱠᱚ ᱫᱮᱡᱚᱜ ᱜᱮᱭᱟ ᱩᱱᱠᱩ ᱦᱚᱲ ᱟᱨ ᱟᱹᱰᱤ ᱢᱚᱸᱡ ᱟᱹᱭᱠᱟᱹᱜᱼᱟ ᱟᱨ ᱫᱤᱜᱷᱟᱨᱮ ᱟᱭᱢᱟ ᱟᱭᱢᱟ ᱡᱟᱭᱜᱟ ᱠᱷᱚᱱ ᱦᱚᱲ ᱠᱚ ᱦᱤᱡᱩᱜᱼᱟ ᱢᱚᱸᱡ ᱜᱮ ᱵᱩᱷᱟᱹᱜᱼᱟ ᱚᱱᱟ ᱠᱷᱟᱛᱤᱨ ᱦᱚᱲ ᱠᱚ ᱦᱤᱡᱩᱜ ᱜᱮᱭᱟ ᱠᱚ ᱟᱨ ᱤᱧ ᱦᱚᱧ ᱪᱟᱞᱟᱣ ᱠᱟᱱ ᱜᱮᱭᱟᱧ ᱪᱟᱞᱟᱣ ᱠᱟᱛᱮᱜ ᱟᱹᱰᱤ ᱢᱚᱸᱡ ᱜᱤᱧ ᱵᱩᱡᱷᱟᱹᱣ ᱠᱟᱫᱟ ᱟᱨ ᱟᱭᱢᱟ ᱦᱚᱲ ᱥᱮᱱ ᱠᱟᱛᱮᱜ ᱚᱱᱰᱮ ᱰᱟᱹᱵᱽᱨᱟᱹᱜ ᱥᱮ ᱟᱹᱰᱤ ᱢᱚᱸᱡᱟ ᱜᱮ ᱟᱹᱭᱠᱟᱹᱜᱼᱟ ᱚᱱᱟ ᱠᱷᱟᱹᱛᱤᱨ ᱚᱱᱰᱮᱧ ᱥᱮᱱ ᱠᱟᱱ ᱜᱮᱭᱟᱧ ᱟᱨ ᱮᱜ ᱟᱨ ᱤᱱᱟᱹ ᱯᱚᱨᱮ ᱥᱤᱞᱫᱟ ᱦᱚᱞᱮ ᱥᱮᱱ ᱠᱟᱱᱟ ᱥᱤᱞᱫᱟᱨᱮ ᱚᱱᱰᱮ ᱟᱹᱰᱤ ᱢᱚᱸᱡ ᱥᱟᱹᱜᱤᱧ ᱥᱟᱹᱜᱤᱧ ᱵᱟᱦᱨᱮ ᱵᱟᱦᱨᱮ ᱥᱟᱹᱜᱤᱧ ᱥᱟᱹᱜᱤᱧ ᱠᱷᱚᱱ ᱦᱚᱲ ᱠᱚ ᱦᱤᱡᱩᱜᱼᱟ ᱚᱱᱰᱮ ᱟᱹᱰᱤ ᱢᱚᱸᱡ ᱤᱭᱟᱹ ᱥᱤᱞᱫᱟᱹ ᱯᱟᱛᱟ ᱦᱩᱭᱩᱜᱼᱟ ᱚᱱᱟ ᱯᱟᱛᱟᱨᱮ ᱟᱹᱰᱤ ᱮᱛᱚ ᱦᱚᱲ ᱮᱱᱮᱡ ᱠᱚ ᱥᱟᱵ ᱠᱚᱜᱼᱟ ᱟᱨ ᱮᱱᱮᱡ ᱠᱚᱜᱼᱟ ᱠᱚ ᱚᱱᱰᱮ ᱟᱨ ᱟᱹᱰᱤ ᱢᱚᱸᱡᱟ ᱜᱮ ᱟᱹᱭᱠᱟᱹᱜᱼᱟ ᱥᱤᱞᱫᱟᱨᱮ ᱯᱟᱧᱪᱤ ᱯᱟᱱᱦᱟᱲ ᱠᱚ ᱟᱠᱷᱨᱤᱧ ᱜᱮᱭᱟ ᱚᱱᱟ ᱦᱚᱧ ᱧᱮᱞ ᱠᱟᱜ ᱜᱮᱭᱟ ᱟᱨ ᱢᱚᱸᱡ ᱜᱮ ᱟᱹᱭᱠᱟᱹᱜᱼᱟ ᱚᱱᱰᱮ ᱦᱚᱸ ᱱᱚᱝᱠᱟᱜᱮ ᱱᱤᱭᱟᱹ ᱠᱚ ᱡᱟᱭᱜᱟᱧ ᱧᱮᱞ ᱠᱟᱫᱟ ᱟᱨᱤᱧ ᱫᱟᱬᱟ ᱟᱹᱜᱩ ᱠᱟᱛᱮᱜ ᱢᱚᱸᱡ ᱜᱤᱧ ᱵᱩᱡᱷᱟᱹᱣᱟ ᱱᱤᱛᱚᱜ ᱦᱟᱹᱵᱤᱡᱛᱮ ᱱᱤᱭᱟᱹ ᱠᱚ ᱡᱟᱭᱜᱟᱧ ᱫᱟᱬᱟ ᱟᱠᱟᱫ ᱜᱮᱭᱟ ᱚᱱᱟᱛᱮ ᱢᱚᱸᱡ ᱜᱤᱧ ᱵᱩᱡᱷᱟᱹᱣᱟ